ᱤᱱᱟᱹ ᱦᱤᱞᱳᱜ ᱟᱵᱚ ᱵᱷᱟᱨᱚᱛ ᱫᱤᱥᱚᱢ ᱨᱮ ᱠᱟᱹᱣᱰᱤ ᱵᱟᱵᱚᱛ ᱨᱮ ᱟᱭᱢᱟ ᱦᱮᱞᱯ ᱥᱮ ᱜᱚᱲᱚ ᱜᱚᱯᱚᱲ ᱠᱚᱫᱚ ᱧᱟᱢᱚᱜ ᱠᱟᱱ ᱜᱮᱭᱟ ᱢᱤᱫᱴᱮᱱ ᱥᱚᱢᱚᱭ ᱛᱟᱦᱮᱸ ᱠᱟᱱᱟ ᱡᱟᱦᱟᱸ ᱫᱚ ᱩᱱ ᱚᱠᱛᱚ ᱨᱮ ᱟᱹᱰᱤ ᱢᱩᱥᱠᱤᱞ ᱟᱱ ᱫᱤᱱ ᱪᱟᱞᱟᱜ ᱠᱟᱱ ᱛᱟᱦᱮᱱᱟ ᱟᱵᱚ ᱫᱤᱥᱚᱢ ᱨᱮᱱ ᱦᱚᱲ ᱠᱚᱣᱟᱜ ᱢᱮᱱᱠᱷᱟᱱ ᱱᱮᱛᱟᱨ ᱫᱚ ᱠᱟᱹᱣᱰᱤ ᱵᱟᱵᱚᱫᱽ ᱛᱮ ᱟᱭᱢᱟ ᱨᱚᱠᱚᱢ ᱥᱩᱡᱳᱜᱽ ᱥᱩᱵᱤᱫᱷᱟ ᱠᱚ ᱦᱮᱡ ᱟᱠᱟᱱᱟ ᱡᱮᱢᱚᱱ ᱤᱱᱴᱟᱨᱱᱮᱴ ᱵᱮᱝᱠᱤᱝ ᱰᱤᱡᱤᱴᱮᱞ ᱯᱮᱢᱮᱱᱴ ᱵᱟᱠᱷᱨᱟ ᱛᱮ ᱠᱟᱹᱣᱰᱤ ᱟᱵᱚ ᱱᱚᱣᱟ ᱠᱚ ᱮᱢᱚᱱ ᱢᱤᱫᱴᱟᱝ ᱥᱤᱥᱴᱮᱢ ᱨᱮ ᱟᱵᱚ ᱵᱷᱟᱨᱚᱛ ᱫᱤᱥᱚᱢ ᱨᱮᱱ ᱦᱚᱲ ᱠᱚᱠᱚ ᱤᱭᱩᱡᱽ ᱮᱫᱟ ᱡᱟᱦᱟᱸ ᱫᱚ ᱢᱮᱫ ᱛᱮ ᱠᱟᱹᱣᱰᱤ ᱵᱟᱵᱚᱱ ᱧᱮᱞ ᱧᱟᱢ ᱮᱫᱟ ᱢᱮᱱᱠᱷᱟᱱ ᱠᱟᱹᱣᱰᱤ ᱨᱮᱱᱟᱜ ᱦᱤᱥᱟᱹᱵᱽ ᱫᱚ ᱦᱩᱭᱩᱜ ᱠᱟᱱ ᱜᱮᱭᱟ ᱰᱤᱡᱤᱴᱮᱞ ᱵᱮᱝᱠᱤᱝ ᱥᱮ ᱱᱮᱴ ᱵᱮᱝᱠᱤᱝ ᱦᱚᱛᱮ ᱛᱮ ᱱᱚᱣᱟ ᱥᱤᱥᱴᱮᱢ ᱪᱟᱹᱞᱩ ᱦᱩᱭᱮᱱ ᱦᱚᱛᱮ ᱛᱮ ᱢᱤᱫᱴᱮᱡᱽ ᱥᱩᱵᱤᱫᱷᱟ ᱦᱩᱭᱩᱜ ᱠᱟᱱ ᱛᱟᱵᱳᱱᱟ ᱡᱮ ᱠᱟᱹᱣᱰᱤ ᱢᱮᱫ ᱛᱮ ᱵᱟᱝᱵᱚᱱ ᱧᱮᱞ ᱧᱟᱢ ᱮᱫᱟ ᱢᱮᱱᱠᱷᱟᱱ ᱚᱱᱟ ᱫᱚ ᱴᱟᱠᱟ ᱯᱩᱭᱥᱟᱹ ᱞᱮᱠᱟ ᱜᱮ ᱞᱮᱱᱫᱮᱱ ᱥᱮ ᱦᱤᱥᱟᱹᱵᱽ ᱢᱮᱱᱛᱮ ᱞᱮᱠᱷᱟᱜ ᱠᱟᱱᱟ ᱠᱟᱹᱣᱰᱤ ᱟᱵᱚ ᱜᱮᱢᱮᱨ ᱵᱟᱝ ᱦᱩᱭᱩᱜ ᱠᱟᱱ ᱛᱟᱵᱳᱱᱟ ᱛᱤ ᱛᱮ ᱞᱮᱠᱷᱟᱭ ᱵᱟᱝ ᱦᱩᱭᱩᱜ ᱠᱟᱱ ᱛᱟᱵᱳᱱᱟ ᱚᱱᱟ ᱦᱚᱛᱮ ᱛᱮ ᱟᱭᱢᱟ ᱨᱚᱠᱚᱢ ᱥᱩᱵᱤᱫᱷᱟ ᱟᱵᱚ ᱵᱚᱱ ᱧᱟᱢ ᱮᱫᱟ ᱱᱤᱭᱟᱹ ᱯᱮᱢᱮᱱᱴ ᱰᱤᱡᱤᱴᱮᱞ ᱯᱮᱢᱮᱱᱴ ᱛᱮ ᱟᱨ ᱤᱱᱴᱟᱨᱱᱮᱴ ᱵᱮᱝᱠᱤᱝ ᱛᱮ ᱱᱤᱭᱟᱹ ᱠᱚᱜᱮ ᱥᱩᱡᱳᱜᱽ ᱥᱩᱵᱤᱫᱷᱟ ᱜᱮ ᱟᱵᱚ ᱵᱚᱱ ᱧᱟᱢ ᱮᱫᱟ ᱟᱵᱚᱣᱟᱜ ᱫᱤᱥᱚᱢ ᱨᱮ